ᱟᱞᱮᱭᱟᱜ ᱴᱚᱴᱷᱟ ᱨᱮᱱ ᱵᱤᱫᱟᱭᱚᱠ ᱫᱚ ᱵᱨᱤᱧᱪᱤ ᱱᱟᱨᱟᱭ ᱟᱨ ᱮᱢ ᱯᱤ ᱫᱚ ᱰᱩᱞᱩ ᱢᱟᱦᱛᱚ ᱥᱚᱨᱯᱚᱪ ᱫᱚ ᱞᱟᱞᱴᱩ ᱴᱷᱟᱹᱠᱩᱨ ᱠᱟᱱ ᱛᱟᱞᱮᱭᱟ ᱩᱱᱠᱩ ᱥᱟᱛᱮ ᱫᱚ ᱟᱹᱞᱤᱧᱟᱜ ᱫᱚ ᱡᱳᱜᱟᱡᱳᱜᱽ ᱢᱮᱱᱟᱜ ᱛᱟᱹᱞᱤᱧ ᱜᱮᱭᱟ ᱟᱨ ᱩᱱᱠᱩ ᱠᱚ ᱡᱟᱹᱨᱤᱭᱟᱹ ᱛᱮ ᱟᱹᱞᱤᱧ ᱫᱚ ᱵᱚᱦᱩᱛ ᱠᱤᱪᱷᱩ ᱞᱤᱧ ᱧᱟᱢ ᱟᱠᱟᱫᱟ ᱡᱮᱢᱚᱱ ᱠᱤ ᱚᱲᱟᱜ ᱞᱤᱧ ᱧᱟᱢ ᱠᱟᱫᱟ ᱪᱟᱯᱟ ᱠᱚᱞ ᱞᱮ ᱧᱟᱢ ᱠᱟᱫᱟ

ᱟᱞᱮᱭᱟᱝ ᱴᱚᱴᱷᱟ ᱨᱮᱱᱟᱝ ᱠᱩᱞᱦᱤ ᱨᱮᱦᱚᱸ ᱨᱳᱰ ᱯᱤᱥᱤ ᱥᱤᱞᱮ ᱧᱟᱢ ᱠᱟᱜᱼᱟ ᱮᱢᱟᱱ ᱟᱨᱦᱚᱸ ᱠᱚ ᱮᱢ ᱟᱠᱟᱫ ᱞᱮᱭᱟ ᱟᱨ ᱟᱞᱮ ᱨᱮᱱ ᱱᱩᱠᱩ ᱡᱤᱛᱱᱟ ᱟᱛᱳ ᱴᱚᱴᱷᱟᱨᱮᱱ ᱢᱮᱱᱟᱜ ᱠᱚ ᱛᱟᱞᱮᱭᱟ ᱱᱩᱠᱩ ᱡᱟᱹᱨᱤᱭᱟᱹ ᱛᱮ ᱟᱞᱮ ᱟᱛᱳ ᱨᱮᱱ ᱵᱚᱦᱩᱛ ᱵᱷᱟᱹᱜᱤ ᱜᱮᱠᱚ ᱧᱟᱢ ᱠᱟᱜᱼᱟ ᱚᱲᱟᱜ ᱠᱚ ᱧᱟᱢ ᱠᱮᱜᱼᱟ ᱪᱟᱯᱟ ᱠᱚᱞ ᱠᱚ ᱧᱟᱢ ᱠᱮᱜᱼᱟ ᱚᱠᱚᱭ ᱠᱚᱫᱚ ᱠᱩᱧ ᱠᱚᱠᱚ ᱧᱟᱢ ᱠᱮᱜᱼᱟ ᱟᱨ ᱵᱷᱟᱹᱞᱤ ᱜᱮ ᱟᱞᱮ ᱟᱛᱳ ᱴᱚᱴᱷᱟ ᱨᱮᱫᱚᱞᱮ ᱫᱚᱦᱚ ᱟᱠᱟᱫ ᱠᱚᱣᱟ